ᱦᱮᱞᱳ ᱦᱳᱭ ᱫᱚᱠᱟᱱ ᱡᱷᱤᱡ ᱜᱮᱭᱟ ᱱᱚᱜᱼᱚᱭ ᱛᱚ ᱟᱹᱣᱨᱤᱧ ᱡᱷᱤᱡᱟ ᱢᱟᱱᱮ ᱫᱚᱥᱴᱟ ᱯᱚᱨᱮᱧ ᱡᱷᱤᱡᱟ ᱛᱚ ᱫᱚᱥᱴᱟ ᱯᱚᱨᱮ ᱦᱤᱡᱩᱜ ᱢᱮ ᱦᱮᱸ ᱦᱮᱸ ᱢᱮᱠᱟᱯ ᱦᱚᱸ ᱢᱮᱠᱟᱯ ᱫᱚ ᱦᱩᱭᱩᱜ ᱜᱮᱭᱟ ᱢᱮᱠᱟᱯ ᱦᱚᱸ ᱦᱩᱭᱩᱜᱼᱟ ᱟᱭᱵᱨᱳ ᱦᱚᱸ ᱦᱩᱭᱩᱜᱼᱟ ᱩᱯ ᱠᱟᱹᱢᱪᱤᱜ ᱦᱚᱸ ᱦᱩᱭᱩᱜ ᱜᱮᱭᱟ ᱡᱟᱦᱟᱸᱞᱮᱠᱟ ᱯᱷᱮᱥᱮᱱ ᱢᱮᱱᱟᱜᱼᱟ ᱚᱱᱠᱟᱜᱮ ᱦᱩᱭᱩᱜᱼᱟ ᱛᱚ ᱚᱱᱟ ᱦᱤᱥᱟᱹᱵᱽ ᱛᱮᱜᱮ ᱫᱟᱢ ᱦᱚᱧ ᱦᱟᱛᱟᱣᱟ ᱛᱚ ᱟᱭᱵᱨᱳ ᱨᱮᱱᱟᱜ ᱫᱚ ᱟᱭᱵᱨᱳ ᱨᱮᱱᱟᱜ ᱫᱚ ᱯᱚᱸᱪᱤᱥ ᱴᱟᱠᱟ ᱵᱮᱱ ᱤᱢᱟᱹᱲᱟᱛᱚ ᱟᱨ ᱱᱚᱣᱟ ᱢᱮᱠᱟᱯ ᱨᱮᱱᱟᱜ ᱢᱮᱠᱟᱯ ᱨᱮᱱᱟᱜ ᱫᱚ ᱳᱭ ᱰᱮ ᱲᱥᱚ ᱟᱨ ᱩᱯ ᱠᱟᱴᱤᱝ ᱫᱚ ᱢᱟᱱᱮ ᱪᱮᱫ ᱞᱮᱠᱟ ᱵᱮᱱ ᱰᱤᱡᱟᱹᱭᱤᱱ ᱞᱮᱱᱟ ᱪᱮᱫᱞᱮᱠᱟ ᱵᱮᱱ ᱠᱟᱴᱤᱝᱟ ᱢᱟᱱᱮ ᱚᱱᱟ ᱦᱤᱥᱟᱹᱵᱽᱛᱮ ᱯᱚᱭᱥᱟᱞᱤᱧ ᱦᱟᱛᱟᱣᱟ ᱡᱩᱫᱤ ᱮᱠᱴᱩ ᱵᱷᱟᱹᱞᱤ ᱵᱮᱱ ᱰᱤᱡᱟᱭᱤᱱᱟ ᱱᱚᱛᱩᱱ ᱯᱷᱮᱥᱮᱱ ᱛᱟᱦᱞᱮ ᱫᱚ ᱚᱱᱠᱟ ᱜᱮ ᱫᱟᱢ ᱦᱚᱸ ᱞᱟᱜᱟᱜᱼᱟ ᱮᱠᱼᱰᱹᱮᱲᱥᱚ ᱢᱚᱫᱽᱫᱷᱮᱞᱤᱧ ᱠᱚᱨᱟᱣ ᱠᱟᱛᱟ ᱵᱮᱱ ᱦᱳᱭ ᱦᱮᱸ ᱦᱤᱡᱩᱜ ᱵᱮᱱ ᱫᱚᱥᱴᱟ ᱯᱚᱨᱮ ᱦᱤᱡᱩᱜ ᱵᱮᱱ ᱟᱵᱮᱱ ᱡᱟᱦᱟᱸᱞᱮᱠᱟ ᱵᱮᱱ ᱢᱮᱱᱟ ᱚᱱᱠᱟ ᱜᱮ